ᱱᱤᱭᱟᱹ ᱥᱩᱨ ᱥᱩᱯᱩᱨ ᱨᱮᱱᱟᱜ ᱡᱚᱛᱚᱠᱷᱚᱱ ᱥᱮᱬᱟ ᱜᱟᱰᱟ ᱨᱮᱱᱟᱜ ᱧᱩᱛᱩᱢ ᱫᱚ ᱫᱟᱹᱨᱦᱟᱲᱟ ᱜᱟᱰᱟ ᱠᱚ ᱢᱮᱱᱟᱜ ᱟᱨ ᱚᱱᱟ ᱜᱟᱰᱟ ᱨᱮᱱᱟᱜ ᱧᱩᱛᱩᱢ ᱜᱮ ᱫᱚᱥᱨᱟ ᱧᱩᱛᱩᱢ ᱫᱚ ᱢᱟᱨᱟᱝ ᱜᱟᱰᱟ ᱠᱚ ᱢᱮᱱᱟ ᱟᱨ ᱚᱱᱟ ᱨᱮᱱᱟᱜ ᱜᱮ ᱟᱨᱦᱚᱸ ᱫᱚᱥᱨᱟ ᱧᱩᱛᱩᱢ ᱫᱚ ᱥᱚᱨᱱᱚ ᱨᱮᱠᱷᱟ ᱜᱟᱰᱟ ᱠᱚ ᱢᱮᱱᱟ ᱚᱱᱠᱟ ᱜᱮ ᱟᱨᱦᱚᱸ ᱟᱹᱰᱤ ᱦᱩᱰᱤᱧᱼᱦᱩᱰᱤᱧ ᱜᱟᱰᱟᱨᱮ ᱨᱮᱱᱟᱜ ᱧᱩᱛᱩᱢ ᱢᱮᱱᱟᱜᱼᱟ ᱡᱟᱦᱟᱸᱞᱮᱠᱟ ᱠᱚ ᱢᱮᱱᱟ ᱡᱚᱡᱚᱥᱟᱹᱭ ᱜᱟᱰᱟ ᱠᱩᱢᱤᱨ ᱢᱩᱲᱤ ᱜᱟᱰᱟ ᱨᱚᱦᱚᱲ ᱜᱟᱰᱟ ᱟᱹᱰᱤᱜᱮ ᱟᱭᱢᱟ ᱜᱟᱰᱟ ᱨᱮᱱᱟᱜ ᱧᱩᱛᱩᱢ ᱢᱮᱱᱟᱜᱼᱟ ᱟᱨ ᱱᱚᱣᱟ ᱜᱟᱰᱟ ᱨᱮᱱᱟᱜ ᱫᱟᱜ ᱫᱚ

ᱮᱢ ᱵᱷᱮᱜᱟᱨ ᱫᱟᱲᱮᱭᱟᱜᱼᱟ

ᱡᱟᱭᱜᱟ ᱫᱷᱟᱹᱵᱤᱡ ᱫᱟᱜᱮᱢ ᱥᱮᱴᱮᱨ ᱫᱟᱲᱮᱭᱟᱜᱼᱟ ᱟᱨ ᱚᱱᱟᱛᱮ ᱪᱟᱥᱵᱟᱥ ᱠᱟᱛᱮᱫ ᱯᱩᱭᱥᱟᱹᱢ ᱟᱨᱡᱟᱣ ᱫᱟᱲᱮᱭᱟᱜᱼᱟ ᱱᱤᱭᱟᱹ ᱥᱩᱨᱼᱥᱩᱯᱩᱨ ᱨᱮᱱᱟᱜ ᱡᱚᱛᱚ ᱠᱷᱚᱱ ᱥᱮᱬᱟ ᱜᱟᱰᱟ ᱫᱚ ᱥᱩᱵᱚᱨᱱᱚ ᱨᱮᱠᱷᱟ ᱜᱟᱰᱟ ᱠᱟᱱᱟ ᱟᱨ ᱱᱚᱣᱟ ᱜᱟᱰᱟᱨᱮ ᱢᱤᱫᱴᱟᱝ ᱥᱚᱨᱱᱚ ᱨᱮᱠᱷᱟ ᱯᱚᱨᱤᱡᱚᱡᱽᱱᱟ ᱚᱱᱟ ᱯᱚᱨᱤᱡᱚᱡᱽᱱᱟ ᱛᱮ ᱟᱹᱰᱤᱜᱟᱱ ᱱᱤᱭᱟᱹ ᱥᱩᱨᱼᱥᱩᱯᱩᱨ ᱨᱮᱱ ᱟᱹᱛᱩ ᱫᱤᱥᱚᱢ ᱫᱟᱜ ᱮ ᱦᱟᱹᱴᱤᱧᱟ ᱠᱚᱣᱟ ᱡᱟᱦᱟᱸᱞᱮᱠᱟ ᱩᱲᱤᱥᱥᱟ ᱥᱮᱫᱦᱚᱸ ᱱᱚᱣᱟ ᱥᱚᱨᱱᱚ ᱨᱮᱠᱷᱟ ᱯᱚᱨᱤ ᱡᱳᱡᱚᱱᱟ ᱠᱷᱚᱱ ᱫᱟᱜ ᱮ ᱵᱷᱮᱡᱟᱭᱟ ᱚᱱᱠᱟᱜᱮ ᱟᱨᱚ ᱦᱩᱰᱤᱧᱼᱦᱩᱰᱤᱧ ᱵᱟᱸᱫᱷ ᱢᱮᱱᱟᱜᱼᱟ ᱢᱤᱫᱴᱟᱝ ᱜᱟᱰᱟᱨᱮ ᱛᱚᱞ ᱠᱟᱛᱮᱫ ᱠᱚ ᱛᱮᱭᱟᱨ ᱟᱠᱟᱫᱼᱟ ᱡᱟᱦᱟᱸᱞᱮᱠᱟ ᱪᱟᱱᱰᱤᱞ ᱰᱮᱢ ᱠᱚ ᱢᱮᱱᱟ ᱚᱱᱟ ᱪᱟᱱᱰᱤᱞ ᱰᱮᱢ ᱛᱮᱦᱚᱸ ᱟᱹᱰᱤᱜᱟᱱ ᱦᱚᱲᱮ ᱫᱟᱜ ᱮ ᱮᱢᱟ ᱠᱚᱣᱟ